ᱥᱩᱨ ᱥᱟᱺᱜᱤᱧ ᱨᱮᱱ ᱡᱩᱣᱟᱹᱱ ᱠᱚᱲᱟᱼᱠᱩᱲᱤ ᱠᱚ ᱱᱮᱰᱟ ᱛᱟᱦᱮᱱ ᱫᱤᱱᱨᱮ ᱯᱷᱩᱴᱵᱚᱞ ᱜᱟᱛᱮᱜ ᱨᱮᱠᱚ ᱡᱚᱯᱲᱟᱜ ᱢᱟ ᱟᱨ ᱯᱷᱩᱴᱵᱚᱞ ᱜᱟᱛᱮᱜ ᱞᱮᱱᱠᱷᱟᱡ ᱩᱯᱚᱠᱟᱨ ᱫᱚ ᱦᱚᱲᱢᱚ ᱫᱤᱠ ᱫᱤᱭᱮ ᱜᱮ ᱵᱷᱟᱜᱮ ᱠᱚ ᱧᱟᱢᱟ